ᱤᱧᱟᱹᱜ ᱨᱟᱱᱱᱟ ᱚᱲᱟᱜ ᱨᱮᱫᱚ ᱪᱟᱣᱞᱮ ᱢᱮᱱᱟᱜᱼᱟ ᱥᱩᱱᱩᱢ ᱢᱮᱱᱟᱜᱼᱟ ᱥᱟᱥᱟᱝ ᱢᱮᱱᱟᱜᱼᱟ ᱢᱟᱹᱨᱤᱡ ᱢᱮᱱᱟᱜᱼᱟ ᱯᱮᱸᱭᱟᱡᱽ ᱢᱮᱱᱟᱜᱼᱟ ᱚᱱᱟ ᱠᱚ ᱪᱮᱫ ᱪᱮᱫ ᱥᱟᱫᱷ ᱵᱩᱡᱷᱟᱹᱜᱼᱟ